ᱵᱷᱟᱨᱚᱛᱤᱭᱚ ᱥᱚᱢᱟᱡᱽ ᱨᱮ ᱵᱷᱟᱨᱚᱛᱤᱭᱚ ᱥᱚᱢᱟᱡᱽ ᱨᱮ ᱟᱵᱚᱣᱟ ᱫᱷᱚᱨᱚᱢ ᱟᱵᱚᱣᱟᱜ ᱡᱟᱦᱟᱱ ᱥᱟᱨᱱᱟ ᱫᱷᱚᱨᱚᱢ ᱢᱮᱱᱟᱜᱼᱟ ᱱᱚᱣᱟ ᱫᱚ ᱟᱹᱰᱤᱛᱮᱫ ᱜᱮ ᱟᱹᱰᱤᱛᱮᱫ ᱜᱮ ᱥᱟᱹᱨᱤ ᱫᱷᱚᱨᱚᱢ ᱠᱟᱱᱟ ᱪᱮᱫᱟᱜ ᱥᱮ ᱟᱵᱚᱣᱟᱜ ᱫᱷᱚᱨᱚᱢ ᱟᱵᱚ ᱟᱵᱚᱣᱟᱜ ᱫᱷᱚᱨᱚᱢ ᱟᱵᱚᱭᱤᱡ ᱯᱚᱱᱰᱤᱛ ᱨᱟᱹᱜᱷᱩᱱᱟᱛᱷ ᱢᱩᱨᱢᱩ ᱟᱵᱚᱣᱟᱜ ᱫᱷᱚᱨᱚᱢ ᱢᱮᱱᱛᱮ ᱞᱟᱹᱭ ᱠᱟᱜᱼᱟ ᱫᱷᱚᱨᱚᱢ ᱢᱮᱱᱟᱜᱼᱟ ᱟᱢ ᱦᱚᱸ ᱢᱮᱱᱟᱢᱟ ᱟᱢᱟᱜ ᱫᱷᱚᱨᱚᱢ ᱞᱟᱹᱜᱤᱫ ᱟᱢᱟᱜ ᱡᱟᱹᱛᱤ ᱞᱟᱹᱜᱤᱫ ᱟᱢ ᱜᱮ ᱧᱮᱞ ᱢᱮ ᱮᱴᱟᱜ ᱦᱚᱲ ᱫᱚ ᱵᱟᱭ ᱧᱮᱞ ᱡᱩᱫᱤ ᱫᱷᱚᱨᱚᱢᱮᱢ ᱟᱫᱟ ᱟᱢ ᱦᱚᱸᱢ ᱟᱫᱚᱜᱼᱟ ᱟᱢᱟᱜ ᱨᱚᱲ ᱞᱟᱹᱜᱤᱫ ᱟᱢᱟᱜ ᱡᱟᱹᱛᱤ ᱞᱟᱹᱜᱤᱫ ᱮᱴᱟᱜ ᱦᱚᱲ ᱫᱚ ᱵᱟᱭ ᱧᱮᱞᱟ ᱟᱢ ᱜᱮ ᱧᱮᱞᱢᱮ ᱟᱢᱟᱜ ᱫᱷᱚᱨᱚᱢ ᱞᱟᱹᱜᱤᱫ ᱟᱢᱟᱜ ᱡᱟᱹᱛᱤ ᱞᱟᱹᱜᱤᱫ ᱟᱢ ᱜᱮ ᱧᱮᱞᱢᱮ ᱮᱴᱟᱜ ᱦᱚᱲ ᱫᱚ ᱵᱟᱭ ᱧᱮᱞᱟ ᱡᱩᱫᱤ ᱫᱷᱚᱨᱚᱢ ᱮᱢ ᱟᱫᱟ ᱨᱚᱲᱮᱢ ᱟᱫᱟ ᱡᱟᱹᱛᱤᱢ ᱟᱫᱟ ᱮᱱᱠᱷᱟᱱ ᱟᱢ ᱦᱚᱢ ᱟᱫᱚᱜᱼᱟ ᱚᱱᱟᱛᱮ ᱫᱷᱚᱨᱚᱢ ᱢᱮᱱᱟᱜ ᱢᱮᱱ ᱢᱮᱱᱟᱜᱼᱟ ᱢᱮᱱᱠᱷᱟᱱ ᱟᱢ ᱦᱚᱸ ᱢᱮᱱᱟᱢᱟ ᱫᱷᱚᱨᱚᱢ ᱡᱩᱫᱤᱢ ᱟᱫᱟ ᱮᱱᱠᱷᱟᱱ ᱟᱢ ᱦᱚᱢ ᱟᱫᱚᱜᱼᱟ ᱚᱱᱟᱛᱤᱧ ᱞᱟᱹᱭᱟ ᱟᱵᱚ ᱫᱷᱚᱨᱚᱢ ᱥᱟᱨᱱᱟ ᱫᱷᱚᱨᱚᱢ ᱡᱟᱦᱟᱸ ᱞᱮᱠᱟ ᱡᱟᱭ ᱡᱩᱜᱽ ᱡᱤᱭᱟᱹᱲ ᱜᱮ ᱛᱟᱦᱮᱱᱢᱟ ᱚᱱᱠᱟ ᱜᱮᱵᱚᱱ ᱠᱩᱨᱩᱢᱩᱴᱩᱭᱢᱟ ᱟᱨ ᱡᱟᱭ ᱡᱩᱜᱽ ᱡᱤᱭᱟᱹᱲ ᱵᱚᱱ ᱫᱚᱦᱚᱭ ᱨᱮᱱᱟᱜ ᱵᱚᱱ ᱠᱩᱨᱩᱢᱩᱴᱩᱭᱢᱟ ᱟᱵᱚ ᱥᱟᱱᱛᱟᱲ ᱥᱚᱢᱟᱡᱽ ᱫᱷᱚᱨᱚᱢ ᱠᱷᱟᱹᱛᱤᱨ ᱜᱮ ᱵᱟᱧᱪᱟᱣ ᱢᱮᱱᱟᱜᱼᱟ ᱱᱤᱛᱚᱜ ᱫᱷᱟᱹᱵᱤᱡᱛᱮ ᱫᱷᱚᱨᱚᱢ ᱡᱩᱫᱤ ᱵᱚᱱ ᱟᱫᱟ ᱮᱱᱠᱷᱟᱱ ᱮᱴᱟᱜ ᱦᱚᱲ ᱞᱮᱠᱟ ᱵᱚᱱ ᱟᱫ ᱥᱟᱹᱨᱤᱜᱼᱟ ᱚᱱᱟᱛᱮ ᱫᱷᱚᱨᱚᱢ ᱡᱩᱫᱤᱢ ᱟᱫᱟ ᱟᱢ ᱦᱚᱢ ᱟᱫᱚᱜᱼᱟ ᱫᱷᱚᱨᱚᱢᱮᱢ ᱵᱟᱧᱪᱟᱣᱟ ᱢᱟᱱᱮ ᱟᱢ ᱦᱚᱢ ᱵᱟᱧᱪᱟᱜᱼᱟ ᱚᱱᱟᱛᱮ ᱟᱢ ᱡᱩᱫᱤ ᱥᱟᱱᱛᱟᱲ ᱥᱚᱢᱟᱡᱽ ᱡᱩᱫᱤ ᱵᱟᱧᱪᱟᱣ ᱥᱟᱱᱟᱭᱮᱫ ᱢᱮᱭᱟ ᱮᱱᱠᱷᱟᱱ ᱫᱚ ᱫᱷᱚᱨᱚᱢ ᱵᱟᱧᱪᱟᱣ ᱫᱚᱨᱠᱟᱨᱚᱜ ᱠᱟᱱᱟ ᱟᱨ ᱫᱷᱚᱨᱚᱢᱮᱢ ᱵᱟᱧᱪᱟᱣᱟ ᱢᱟᱱᱮ ᱟᱢ ᱦᱚᱢ ᱵᱟᱧᱪᱟᱣ ᱛᱟᱦᱮᱱ ᱠᱟᱱᱟ ᱚᱱᱟᱛᱮ ᱫᱷᱚᱨᱚᱢ ᱡᱟᱦᱟᱸ ᱞᱮᱠᱟ ᱨᱮ ᱟᱵᱚ ᱵᱟᱧᱪᱟᱣ ᱨᱮᱱᱟᱜ ᱟᱹᱰᱤ ᱢᱟᱨᱟᱝ ᱵᱚᱱ ᱨᱤᱠᱟᱹᱭᱢᱟ ᱫᱷᱚᱨᱚᱢ ᱵᱚᱱ ᱫᱩᱞᱟᱹᱲᱢᱟ ᱟᱵᱚᱣᱟᱜ ᱥᱟᱱᱛᱟᱲ ᱨᱚᱲ ᱞᱟᱸᱫᱟ ᱞᱟᱭᱼᱞᱟᱠᱪᱟᱨ ᱡᱚᱛᱚ ᱵᱚᱱ ᱫᱩᱞᱟᱹᱲᱢᱟ ᱡᱟᱠᱮ ᱡᱮᱢᱚᱱ ᱟᱵᱚ ᱡᱟᱭ ᱡᱩᱜᱽ ᱡᱤᱭᱟᱹᱲ ᱵᱚᱱ ᱛᱟᱦᱮᱱ ᱢᱟ